ᱤᱧ ᱫᱚ ᱥᱚᱦᱚᱨᱟᱭ ᱥᱮᱨᱮᱧ ᱟᱸᱡᱚᱢ ᱤᱧ ᱠᱩᱥᱤᱭᱟᱜᱼᱟ ᱚᱱᱟ ᱥᱟᱶᱛᱮ ᱡᱚᱛᱚ ᱯᱚᱨᱚᱵᱽ ᱯᱟᱞ ᱨᱮᱭᱟᱜ ᱥᱮᱨᱮᱧ ᱜᱤᱧ ᱠᱩᱥᱤᱭᱟᱜᱼᱟ ᱟᱨ ᱱᱩᱠᱩ ᱟᱵᱚ ᱟᱠᱟᱥᱵᱟᱱᱤ ᱠᱷᱚᱱ ᱠᱚ ᱥᱮᱨᱮᱧ ᱮᱫ ᱠᱟᱱ ᱨᱟᱢ ᱠᱤᱥᱠᱩ ᱩᱯᱮᱱ ᱠᱤᱥᱠᱩ ᱟᱨ ᱠᱚᱞᱯᱚᱱᱟ ᱟᱨ ᱚᱠᱚᱭ ᱠᱚ ᱩᱱᱠᱩ ᱡᱟᱦᱟᱸ ᱠᱚ ᱥᱮᱨᱮᱧ ᱮᱫ ᱠᱟᱱ ᱚᱱᱟ ᱠᱚ ᱥᱮᱨᱮᱧ ᱮᱫ ᱠᱟᱱ ᱚᱱᱟ ᱠᱚ ᱥᱮᱨᱮᱧ ᱦᱚᱧ ᱠᱩᱥᱤᱭᱟᱜ ᱜᱮᱭᱟ ᱡᱚᱛᱚ ᱨᱚᱠᱚᱢᱟᱜ ᱠᱩᱥᱤ ᱜᱤᱧ ᱠᱩᱥᱤᱭᱟᱜᱼᱟ ᱵᱚᱞᱮ ᱟᱵᱚ ᱦᱟᱲᱟᱜ ᱞᱟᱭᱞᱟᱠᱪᱟᱨ ᱡᱟᱦᱟᱸᱠᱚ ᱥᱮᱨᱮᱧᱟ ᱡᱚᱛᱚ ᱥᱮᱨᱮᱧ ᱜᱮ ᱤᱧ ᱫᱚ ᱱᱟᱯᱟᱭ ᱜᱤᱧ ᱠᱩᱥᱤᱭᱟᱜᱼᱟ ᱟᱨᱤᱧ ᱟᱡᱚᱢ ᱞᱟᱹᱜᱤᱫᱚᱜᱼᱟ ᱚ ᱟᱨ ᱤᱭᱟᱹ ᱦᱤᱲᱤᱧ ᱤᱫᱟᱹᱧ ᱵᱟᱦᱟ ᱠᱟᱨᱟᱢ ᱥᱟᱱᱟᱢ ᱨᱚᱠᱚᱢᱟᱜ ᱥᱮᱨᱮᱧ ᱜᱮ ᱤᱧ ᱫᱩᱧ ᱠᱩᱥᱤᱭᱟᱜ ᱜᱮᱭᱟ ᱱᱚᱣᱟ ᱠᱚᱫᱚ ᱮᱠᱷᱮᱱ ᱟᱹᱰᱤ ᱱᱟᱯᱟᱭ ᱱᱟᱯᱟᱭ ᱟᱵᱚᱭᱟᱜ ᱦᱚᱲᱟᱜ ᱟᱹᱨᱤᱪᱟᱹᱞᱤ ᱨᱮᱭᱟᱜ ᱥᱮᱨᱮᱧ ᱠᱟᱱᱟ ᱵᱚᱞᱮ ᱱᱚᱣᱟ ᱠᱚᱫᱚ ᱡᱚᱛᱚ ᱜᱮ ᱤᱧᱫᱩᱧ ᱟᱸᱡᱚᱢ ᱞᱟᱹᱜᱤᱫᱚᱜᱼᱟ ᱟᱸᱡᱚᱢᱟᱹᱧ ᱥᱤᱧ ᱠᱩᱥᱤᱭᱟᱜᱼᱟ